ᱢᱤᱫᱴᱮᱱ ᱵᱷᱟᱲᱟ ᱚᱲᱟᱜ ᱨᱮ ᱜᱟᱛᱮ ᱠᱩᱲᱤ ᱛᱟᱹᱞᱤᱧ ᱢᱤᱫ ᱛᱮᱞᱤᱧ ᱛᱟᱸᱦᱮᱱ ᱠᱟᱱ ᱛᱟᱸᱦᱮᱫ ᱯᱨᱟᱭ ᱯᱩᱱ ᱢᱚᱬᱮ ᱵᱚᱪᱷᱚᱨ ᱞᱮᱠᱟ ᱢᱤᱫ ᱛᱮ ᱢᱚᱸᱡᱽ ᱛᱮᱞᱤᱧ ᱛᱟᱸᱦᱮ ᱠᱟᱱᱟ ᱢᱮᱱᱠᱷᱟᱱ ᱜᱟᱛᱮ ᱠᱩᱲᱤ ᱢᱤᱫᱴᱟᱱ ᱜᱟᱛᱮ ᱠᱚᱲᱟᱭ ᱧᱟᱢ ᱠᱮᱫᱮᱭᱟ ᱩᱱᱤ ᱜᱟᱛᱮ ᱠᱚᱲᱟ ᱫᱚ ᱫᱤᱱᱟᱹᱢ ᱟᱫᱚᱭ ᱦᱤᱡᱩᱜ ᱠᱟᱱ ᱛᱟᱸᱦᱮᱫ ᱟᱫᱚ ᱚᱲᱟᱜ ᱢᱟᱹᱞᱤᱠ ᱫᱚ ᱵᱩᱜᱤ ᱛᱮᱭ ᱮᱜᱮᱨ ᱠᱟᱱ ᱛᱟᱸᱦᱮᱫ ᱤᱱᱟᱹ ᱠᱟᱛᱮᱫ ᱩᱱᱤ ᱢᱟᱹᱞᱤᱠ ᱫᱚ ᱞᱟᱹᱭ ᱠᱮᱫᱟᱭ ᱱᱚᱰᱮ ᱠᱷᱚᱱ ᱪᱟᱞᱟᱜ ᱵᱮᱱ ᱮᱴᱟᱜ ᱵᱷᱟᱲᱟ ᱚᱲᱟᱜ ᱨᱮ ᱛᱟᱸᱦᱮᱱ ᱵᱮᱱ ᱢᱮᱱᱠᱷᱟᱱ ᱜᱟᱛᱮ ᱠᱩᱲᱤᱧ ᱵᱩᱡᱷᱟᱹᱣ ᱠᱮᱫᱮᱭᱟ ᱦᱮᱡ ᱵᱟᱨᱚᱱᱮᱢ ᱵᱟᱠᱷᱟᱱ ᱟᱞᱟᱝ ᱫᱚ ᱢᱚᱸᱡᱽ ᱛᱮ ᱵᱟᱞᱟᱝ ᱛᱟᱸᱦᱮ ᱫᱟᱲᱮᱭᱟᱜᱼᱟ ᱪᱮᱫᱟᱜ ᱡᱮ ᱟᱹᱞᱤᱧ ᱫᱚ ᱢᱤᱫᱴᱮᱱ ᱥᱠᱩᱞ ᱨᱮᱞᱤᱧ ᱠᱟᱹᱢᱤ ᱠᱟᱱ ᱛᱟᱸᱦᱮᱫ ᱟᱨ ᱨᱩᱡᱤ ᱨᱳᱡᱽᱜᱟᱨ ᱦᱚᱸ ᱫᱚᱨᱠᱟᱨ ᱛᱟᱸᱦᱮ ᱠᱟᱱᱟ ᱪᱤᱠᱟᱞᱤᱧ ᱫᱟᱹᱲᱟ ᱟᱫᱚ ᱢᱤᱫᱴᱮᱱ ᱜᱮ ᱩᱯᱟᱹᱭ ᱞᱤᱧ ᱧᱟᱢ ᱠᱮᱫᱟ ᱡᱮ ᱢᱮᱛᱟᱜ ᱠᱤᱱᱟᱹᱧ ᱢᱟ ᱵᱩᱡᱽ ᱢᱮ ᱩᱱᱤ ᱠᱚᱲᱟ ᱢᱮᱛᱟᱭ ᱢᱮ ᱟᱨ ᱡᱟᱸᱦᱟ ᱨᱮ ᱡᱟᱭᱜᱟ ᱡᱚᱜᱟᱲ ᱢᱮ ᱢᱤᱫ ᱛᱮ ᱛᱟᱸᱦᱮᱱ ᱵᱮᱱ ᱟᱫᱚ ᱛᱟᱦᱞᱮ ᱪᱟᱞᱟᱣ ᱮᱱᱟᱠᱤᱱ ᱟᱨ ᱚᱱᱠᱟ ᱜᱮ ᱢᱤᱫᱴᱮᱱ ᱵᱷᱟᱲᱟ ᱚᱲᱟᱜ ᱨᱮ ᱟᱞᱟᱫᱟ ᱠᱤᱱ ᱛᱟᱸᱦᱮᱭᱮᱱᱟ ᱟᱨ ᱤᱧᱦᱚᱸ ᱮᱠᱞᱟᱧ ᱛᱟᱸᱦᱮᱭᱮᱱᱟ ᱟᱨ ᱤᱱᱠᱟᱹ ᱠᱟᱛᱮᱜ ᱥᱚᱢᱟᱫᱷᱟᱱ ᱦᱩᱭ ᱮᱱᱟ